ᱟᱪᱪᱷᱟ ᱚᱠᱚᱭ ᱵᱤᱱ ᱢᱮᱱᱮᱜᱼᱟ ᱟᱪᱪᱷᱟ ᱟᱪᱪᱷᱟ ᱟᱪᱪᱷᱟ ᱪᱮᱫᱞᱮᱠᱟ ᱠᱟᱛᱷᱟ ᱢᱟᱥᱮ ᱚᱻ ᱦᱚᱸ ᱟᱪᱪᱷᱟ ᱪᱟᱥ ᱵᱟᱨᱮᱛᱮ ᱚᱻ ᱦᱮᱸ ᱟᱪᱪᱷᱟ ᱮᱱᱠᱷᱟᱱ ᱫᱚ ᱠᱟᱛᱷᱟ ᱦᱩᱭᱩᱜ ᱠᱟᱱᱟ ᱱᱤᱛᱚᱜᱟᱜ ᱪᱟᱥᱢᱟ ᱱᱚᱝᱠᱟᱜ ᱠᱟᱱᱟ ᱜᱟᱹᱰᱤ ᱛᱮᱜᱮ ᱪᱟᱥ ᱦᱩᱭᱩᱜ ᱠᱟᱱᱟ ᱴᱨᱟᱠᱴᱚᱨ ᱯᱚᱴᱞᱚᱨ ᱨᱚᱴᱚᱨ ᱚᱱᱟ ᱠᱚᱛᱮ ᱜᱮ ᱟᱨ ᱰᱟᱹᱝᱨᱤ ᱠᱚᱢᱟ ᱠᱚᱢ ᱤᱫᱤᱭᱱᱟᱠᱚ ᱟᱨ ᱚᱱᱟ ᱠᱷᱟᱹᱛᱤᱨ ᱚᱱᱟ ᱛᱮᱜᱮ ᱪᱟᱥ ᱦᱩᱭᱩᱜ ᱠᱟᱱᱟ ᱠᱷᱟᱴᱟᱣ ᱠᱚᱢ ᱦᱩᱭᱩᱜ ᱠᱟᱱᱟ ᱚᱱᱠᱟ ᱞᱮᱠᱟ ᱟᱨ ᱪᱟᱹᱥᱤ ᱵᱚᱱ ᱧᱟᱢᱮᱜᱼᱟ ᱟᱫᱚ ᱤᱱᱟᱹ ᱦᱩᱭᱩᱜ ᱠᱟᱱᱟ ᱠᱟᱹᱴᱤᱡ ᱚᱥᱩᱵᱤᱫᱟᱹ ᱧᱚᱜᱚᱜ ᱠᱟᱱᱟ ᱟᱵᱚ ᱨᱮᱸᱜᱮᱡ ᱦᱚᱲ ᱠᱚ ᱞᱟᱹᱜᱤᱫ ᱛᱮ ᱚᱥᱩᱵᱤᱫᱷᱟ ᱫᱚ ᱱᱚᱣᱟ ᱠᱟᱱᱟ ᱡᱩᱫᱤ ᱦᱩᱱᱟᱹᱝ ᱟᱵᱚ ᱚᱱᱟ ᱜᱮ ᱟᱵᱚ ᱛᱮᱜᱮ ᱵᱚ ᱪᱟᱥᱟ ᱮᱱᱠᱷᱟᱱ ᱡᱟᱦᱟᱸ ᱨᱮᱸᱜᱮᱡ ᱦᱚᱲ ᱠᱚ ᱠᱟᱹᱢᱤ ᱨᱮᱭᱟᱜ ᱠᱟᱛᱷᱟ ᱩᱱᱠᱩ ᱰᱷᱮᱹᱨ ᱠᱟᱹᱢᱤ ᱠᱚ ᱧᱟᱢᱟ ᱟᱨ ᱢᱮᱥᱤᱱ ᱛᱮᱫᱚ ᱩᱱᱠᱩ ᱠᱚᱢ ᱠᱟᱹᱢᱤ ᱠᱚ ᱧᱟᱢᱮᱜᱼᱟ ᱱᱤᱭᱟᱹ ᱠᱚᱜᱮ ᱚᱥᱩᱵᱤᱫᱟ ᱫᱚ ᱟᱨ ᱦᱳᱭ ᱟᱨᱡᱟᱣ ᱫᱚ ᱰᱷᱮ ᱨ ᱵᱚ ᱟᱨᱡᱟᱣᱮᱜᱼᱟ ᱟᱫᱚ ᱨᱮᱸᱜᱮᱡ ᱦᱚᱲᱟᱜ ᱪᱮᱛᱟᱱ ᱥᱮᱫ ᱚᱥᱩᱵᱤᱫᱟᱢᱟ ᱯᱟᱲᱟᱜ ᱠᱟᱱ ᱜᱮᱭᱟ ᱟᱨ ᱦᱚᱸ ᱢᱩᱞ ᱫᱚ ᱦᱩᱭᱩᱜ ᱠᱟᱱᱟ ᱟᱫᱚ ᱚᱱᱟ ᱠᱷᱮᱛ ᱵᱟᱹᱫᱽ ᱮᱛᱟᱱ ᱨᱮᱜᱮ ᱚᱥᱩᱵᱤᱫᱟ ᱧᱚᱜᱚᱜ ᱠᱟᱱᱟ ᱱᱟᱥᱮ ᱱᱟᱜ ᱱᱤᱛᱚᱜ ᱢᱟ ᱦᱟᱜ ᱟᱫᱚ ᱱᱤᱛᱚᱜᱼᱢᱟ ᱟᱵᱚᱢᱟ ᱚᱱᱠᱟ ᱞᱮᱠᱟ ᱨᱟᱥᱟᱭᱱᱤᱠ ᱥᱟᱨ ᱜᱮᱵᱚ ᱵᱮᱵᱚᱦᱟᱨᱮᱫ ᱛᱚ ᱵᱮᱵᱚᱦᱟᱨᱮᱫᱼᱟ ᱚᱱᱟ ᱤᱫᱤ ᱠᱟᱛᱮᱫ ᱟᱵᱚᱣᱟᱜ ᱵᱟᱹᱫᱽ ᱦᱚᱸ ᱱᱚᱥᱴᱚᱜ ᱠᱟᱱᱟ ᱚᱱᱟ ᱪᱮᱛᱟᱱᱛᱮ ᱟᱨ ᱱᱤᱛᱚᱜᱼᱢᱟ ᱦᱳᱲᱳ ᱠᱚ ᱡᱟᱦᱟᱸ ᱵᱚ ᱪᱟᱥᱟ ᱦᱟᱭᱵᱨᱤᱰ ᱥᱮ ᱱᱚᱣᱟ ᱦᱚᱸ ᱦᱳᱲᱳ ᱫᱟᱞᱚᱜ ᱯᱚᱨᱮ ᱡᱟᱦᱟᱸ ᱵᱩᱥᱩᱵ ᱠᱚ ᱚᱱᱟ ᱠᱚᱦᱚᱸ ᱞᱚᱜᱚᱱ ᱥᱮᱭᱟᱜ ᱠᱟᱱᱟ ᱚᱱᱮ ᱚᱱᱟ ᱠᱚᱜᱮ ᱚᱥᱩᱵᱤᱫᱟ ᱦᱩᱭᱩᱜ ᱠᱟᱱᱟ ᱦᱮᱸ ᱦᱟᱹᱠᱩ ᱠᱟᱴᱠᱚᱢ ᱠᱚᱦᱚᱸ ᱠᱚ ᱠᱚᱢᱚᱜ ᱠᱟᱱᱟ ᱤᱱ ᱤᱱᱟᱹ ᱠᱚᱜᱮ ᱟᱞᱮ ᱱᱚᱰᱮ ᱞᱮ ᱪᱟᱥᱮᱜᱼᱟ ᱟᱹᱵᱤᱱ ᱫᱚᱵᱤᱱ ᱪᱟᱥ ᱵᱟᱲᱟᱭᱣᱜᱼᱟ ᱥᱮ ᱵᱟᱝ ᱟᱹᱵᱤᱱᱢᱟ ᱥᱚᱢᱟᱡᱽ ᱥᱩᱥᱟᱹᱨᱤᱭᱟᱹ ᱦᱚᱲ

ᱦᱳᱭ ᱚᱱᱟ ᱵᱟᱰᱟᱭ ᱥᱟᱱᱟᱭᱮᱫ ᱵᱤᱱᱟ ᱞᱟᱹᱭ ᱟᱹᱵᱤᱱ ᱠᱟᱱᱟᱞᱤᱧ ᱚᱱᱟ ᱫᱚ ᱟᱹᱵᱤᱱ ᱫᱚ ᱡᱩᱫᱤ ᱦᱳᱭ ᱰᱷᱮᱹᱨ ᱧᱟᱢ ᱥᱟᱱᱟᱢ ᱠᱟᱱᱟ ᱚᱱᱠᱟᱜᱮ ᱟᱨ ᱡᱩᱫᱤ ᱟᱹᱵᱤᱱ ᱵᱤᱱ ᱩᱭᱦᱟᱹᱨᱟ ᱱᱚᱣᱟᱛᱮᱢᱟ ᱚᱥᱩᱵᱤᱫᱟᱜ ᱠᱟᱱ ᱜᱮᱭᱟ ᱜᱟᱹᱰᱤ ᱢᱚᱴᱚᱨ ᱛᱮᱢᱟ ᱦᱳᱭ ᱟᱫᱚ ᱮᱱ ᱨᱮᱦᱚᱸ ᱚᱱᱟ ᱜᱩᱨᱤᱡ ᱠᱷᱚᱫᱽ ᱠᱚᱵᱤ ᱞᱟᱜᱟᱣ ᱠᱷᱟᱱ ᱠᱤᱨᱤᱧ ᱵᱟᱲᱟ ᱠᱟᱛᱮᱫ ᱰᱟ ᱨᱤ ᱠᱚᱵᱤᱱ ᱫᱚᱦᱚ ᱧᱚᱜ ᱠᱚ ᱠᱷᱟᱱ ᱚᱱᱟ ᱦᱚᱸ ᱟᱹᱰᱤ ᱵᱮᱥᱚᱜᱼᱟ

ᱟᱨ ᱱᱤᱱᱟᱹᱜ ᱠᱟᱛᱷᱟ ᱞᱤᱧ ᱞᱟᱹᱭ ᱟᱹᱵᱤᱱᱟ ᱡᱩᱫᱤ ᱚᱱᱮ ᱡᱟᱦᱟᱸ ᱜᱷᱟᱥ ᱜᱩᱡᱩᱜ ᱨᱟᱱ ᱠᱚᱠᱚ ᱮᱢᱢᱮᱜᱼᱟ ᱵᱟᱹᱫᱽ ᱨᱮ ᱚᱱᱟ ᱦᱚᱸ ᱵᱤᱯᱚᱫᱚᱜ ᱠᱟᱱᱟ ᱡᱩᱫᱤ ᱜᱷᱟᱥ ᱜᱩᱡᱩᱜ ᱨᱟᱱ ᱵᱤᱱ ᱮᱢᱟ ᱥᱮ ᱢᱮᱱᱠᱷᱟᱱ ᱚᱸᱰᱮ ᱜᱷᱟᱥ ᱫᱚ ᱜᱩᱡᱩᱜᱼᱟ ᱦᱟᱥᱟᱛᱮᱫ ᱟᱹᱰᱤ ᱡᱳᱨᱮ ᱱᱚᱥᱴᱚᱭᱟ ᱦᱳᱲᱳ ᱵᱟᱭ ᱪᱮᱨᱦᱟ ᱦᱚᱫᱚᱜᱼᱟ ᱦᱳᱭ ᱤᱱᱟᱹ ᱠᱚ ᱵᱟᱲᱟᱭ ᱠᱮᱜ ᱟᱹᱵᱤᱱ ᱢᱟ ᱛᱚᱵᱮ ᱤᱱ ᱤᱱᱠᱟᱹ ᱟᱨ ᱵᱟᱠᱷᱟᱱ ᱦᱮᱡ ᱧᱟᱯᱟᱢ ᱠᱟᱛᱮ ᱦᱟᱜ ᱞᱟᱝ ᱨᱚᱯᱚᱲᱟ